ᱤᱧᱟᱹᱜ ᱡᱤᱭᱚᱱ ᱨᱮ ᱵᱟᱹᱲᱤᱭᱟᱜ ᱫᱚ ᱱᱚᱣᱟᱧ ᱟᱹᱭᱠᱟᱹᱣ ᱟᱠᱟᱫᱟ ᱡᱮ ᱥᱤᱪᱷᱤᱛ ᱵᱮᱨᱳᱡᱽᱜᱟᱨ ᱦᱩᱭ ᱠᱟᱛᱮ ᱟᱞᱮ ᱥᱩᱨ ᱢᱤᱫᱴᱟᱝ ᱵᱩᱨᱩ ᱨᱮ ᱫᱷᱤᱨᱤ ᱯᱚᱥᱟᱜ ᱰᱨᱤᱞ ᱛᱮᱠᱚ ᱯᱚᱥᱟᱜᱮᱜᱼᱟ ᱟᱫᱚ ᱵᱮᱨᱳᱡᱽᱜᱟᱨ ᱠᱷᱟᱹᱛᱤᱨ ᱛᱮ ᱚᱸᱰᱮᱧ ᱪᱟᱞᱟᱣ ᱞᱮᱱᱟ ᱠᱟᱹᱢᱤ ᱚᱱᱟ ᱠᱟᱹᱢᱤ ᱠᱷᱚᱱᱤᱧ ᱵᱟᱰᱟᱭ ᱠᱮᱫᱟ ᱡᱮ ᱚᱸᱰᱮ ᱫᱚ ᱥᱟᱨᱟ ᱜᱷᱟᱹᱲᱤᱡ ᱦᱚᱲᱢᱚ ᱦᱤᱞᱟᱹᱜᱼᱟ ᱫᱷᱤᱨᱤ ᱜᱩᱰᱟᱹ ᱢᱩᱨᱮ ᱵᱚᱞᱚᱱᱟ ᱟᱨ ᱦᱚᱲᱢᱚ ᱥᱟᱨᱟ ᱜᱷᱟᱹᱲᱤ ᱫᱚᱚᱞᱯ ᱫᱚᱞᱚᱯ ᱞᱟᱲᱟᱜᱼᱟ ᱢᱮᱱᱠᱷᱟᱱ ᱟᱴ ᱫᱤᱱ ᱠᱟᱹᱢᱤ ᱯᱚᱨᱮᱧ ᱵᱟᱲᱟᱭ ᱠᱮᱫᱟ ᱤᱧᱟᱹᱜ ᱡᱤᱵᱚᱱᱨᱮ ᱡᱮ ᱰᱨᱤᱞ ᱫᱚ ᱟᱹᱰᱤ ᱰᱨᱤᱞ ᱠᱟᱹᱢᱤ ᱫᱚ ᱟᱹᱰᱤ ᱵᱟᱹᱲᱤᱡ ᱠᱟᱹᱢᱤ ᱠᱟᱱᱟ ᱟᱨ ᱱᱚᱣᱟ ᱠᱟᱹᱢᱤ ᱞᱮᱠᱷᱟᱱ ᱫᱷᱤᱨᱤ ᱜᱩᱰᱟᱹ ᱥᱟᱦᱮᱫ ᱟᱫᱮᱨᱚᱜ ᱠᱟᱱᱟ ᱦᱚᱲᱢᱚ ᱦᱤᱞᱟᱹᱜ ᱠᱟᱱᱟ ᱥᱟᱨᱟ ᱜᱷᱟᱹᱲᱤ ᱟᱨ ᱦᱤᱞᱟᱹᱣ ᱦᱤᱞᱟᱹᱣ ᱛᱮ ᱫᱷᱤᱨᱤ ᱜᱩᱰᱟᱹ ᱥᱟᱦᱮᱫ ᱞᱮᱠᱷᱟᱱ ᱢᱟᱭᱟᱢᱨᱮ ᱡᱟᱢᱚᱜ ᱠᱟᱱᱟ ᱚᱱᱠᱟ ᱛᱮ ᱤᱧ ᱠᱤᱪᱷᱩ ᱫᱤᱱ ᱠᱟᱹᱢᱤ ᱯᱚᱨᱮ ᱟᱴ ᱫᱤᱱᱜᱟᱱ ᱠᱟᱹᱢᱤ ᱠᱟᱛᱮᱜᱮᱧ ᱵᱟᱰᱟᱭ ᱠᱮᱫᱟ ᱱᱚᱸᱰᱮ ᱫᱚ ᱠᱟᱹᱢᱤ ᱵᱟᱝ ᱜᱟᱱᱚᱜᱼᱟ ᱟᱨ ᱱᱚᱸᱰᱮ ᱫᱚ ᱟᱹᱰᱤ ᱵᱟᱹᱲᱤᱡ ᱡᱤᱱᱤᱥ ᱤᱧ ᱟᱹᱭᱠᱟᱹᱣ ᱧᱟᱢ ᱠᱮᱫᱟ ᱚᱱᱟ ᱠᱷᱟᱹᱛᱤᱨ ᱛᱮ ᱠᱮᱥᱟᱨ ᱠᱟᱹᱢᱤ ᱨᱮ ᱦᱚᱸᱧ ᱪᱟᱞᱟᱣᱟ ᱚᱸᱰᱮ ᱦᱚᱸ ᱫᱷᱤᱨᱤ ᱯᱚᱥᱟᱜᱚᱜ ᱠᱟᱱᱟ ᱚᱱᱟ ᱜᱩᱰᱟᱹ ᱥᱟᱦᱮᱫ ᱠᱷᱟᱹᱛᱤᱨ ᱦᱚᱲᱢᱚ ᱨᱮ ᱟᱹᱰᱤ ᱵᱟᱹᱲᱤᱡ ᱟᱹᱭᱠᱟᱹᱜ ᱠᱟᱱᱟ ᱵᱟᱹᱲᱤᱡ ᱟᱹᱭᱠᱟᱹᱣ ᱠᱷᱟᱹᱛᱤᱨ ᱛᱮᱜᱮ ᱤᱧᱟᱹᱜ ᱢᱮᱱ ᱞᱮᱠᱟ ᱛᱮᱫᱚ ᱫᱷᱤᱨᱤ ᱯᱚᱥᱟᱜ ᱟᱨ ᱰᱨᱤᱞ ᱢᱤᱥᱤᱱ ᱨᱮ ᱠᱟᱹᱢᱤ ᱫᱚ ᱟᱹᱰᱤ ᱵᱟᱹᱲᱤᱡ ᱜᱮ ᱟᱹᱭᱠᱟᱹᱜᱼᱟ ᱟᱨ ᱟᱹᱭᱠᱟᱹᱣ ᱞᱮᱱᱠᱷᱟᱱ ᱦᱚᱲᱢᱚ ᱨᱮ ᱟᱹᱰᱤ ᱟᱸᱴ ᱠᱷᱚᱛᱤ ᱟᱹᱜᱩᱭᱟ ᱚᱱᱟ ᱠᱷᱟᱹᱛᱤᱨ ᱛᱮᱧ ᱢᱮᱱᱮᱜᱼᱟ ᱡᱮ ᱱᱚᱣᱟ ᱠᱷᱚᱱ ᱠᱟᱹᱢᱤᱨᱮ ᱥᱟᱦᱟᱨᱮ ᱛᱟᱦᱮᱱ ᱫᱚ ᱟᱹᱰᱤ ᱱᱟᱯᱟᱭᱟ ᱟᱨ ᱵᱟᱝᱠᱷᱟᱱ ᱡᱟᱦᱟᱸ ᱛᱤᱱ ᱫᱤᱱ ᱡᱤᱭᱚᱱ ᱠᱷᱟᱸᱰᱟᱣ ᱫᱤᱱ ᱦᱚᱸ ᱵᱟᱝ ᱥᱮᱴᱮᱨᱚᱜ ᱨᱮᱜᱮ ᱱᱚᱣᱟ ᱡᱤᱣᱤ ᱫᱚᱵᱚᱱ ᱧᱮᱞ ᱟᱫ ᱜᱚᱫ ᱠᱟᱜᱼᱟ ᱚᱱᱟ ᱥᱟᱶᱛᱤᱧ ᱟᱨᱦᱚᱸ ᱟᱹᱰᱤ ᱦᱟᱦᱟᱲᱟᱜ ᱠᱟᱛᱷᱟ ᱢᱟᱨᱟᱝᱵᱟᱭ ᱠᱟᱹᱢᱤ ᱠᱟᱱ ᱛᱟᱦᱮᱸᱫ ᱩᱱᱤᱧ ᱧᱮᱞᱠᱮᱫᱮᱭᱟ ᱩᱱᱤ ᱦᱚᱸ ᱰᱨᱤᱞ ᱢᱤᱥᱤᱱ ᱨᱮ ᱠᱟᱹᱢᱤ ᱠᱟᱹᱢᱤ ᱛᱮᱜᱮ ᱦᱚᱲᱢᱚ ᱨᱮᱱᱟᱜ ᱟᱹᱰᱤ ᱵᱟᱹᱥᱤᱡ ᱚᱵᱚᱥᱛᱷᱟ ᱦᱩᱭᱮᱱ ᱛᱟᱭᱟ ᱚᱱᱟᱛᱮ ᱤᱧᱢᱟ ᱟᱴ ᱫᱤᱱ ᱯᱚᱨᱮ ᱠᱷᱟᱱᱜᱮ ᱚᱱᱟ ᱠᱟᱹᱢᱤ ᱫᱚᱧ ᱵᱟᱹᱜᱤ ᱠᱮᱫᱟ ᱟᱨ ᱚᱱᱟᱛᱮ ᱟᱯᱮ ᱥᱟᱱᱟᱢ ᱠᱚᱧ ᱢᱮᱛᱟᱯᱮ ᱠᱟᱱᱟ ᱚᱸᱰᱮ ᱫᱚ ᱠᱟᱹᱢᱤ ᱵᱟᱝ ᱞᱟᱹᱠᱛᱤᱜ ᱠᱟᱱᱟ ᱟᱨᱦᱚᱸ ᱮᱴᱟᱜᱟᱜ ᱠᱟᱹᱢᱤ ᱠᱚ ᱢᱮᱱᱟᱜ ᱛᱟᱵᱚᱱᱟ